ᱦᱮᱸ ᱦᱮᱞᱳ ᱦᱮᱸ ᱟᱹᱵᱤᱱᱤᱡ ᱠᱟᱥᱴᱚᱢᱟᱨ ᱜᱤᱧ ᱞᱟᱹᱭᱮᱫ ᱛᱟᱦᱮᱱ ᱦᱮᱸ ᱟᱨ ᱫᱚᱠᱟᱱ ᱫᱚᱵᱤᱱ ᱠᱷᱩᱞᱟᱹᱣ ᱠᱟᱜᱼᱟ ᱥᱮ ᱵᱟᱝ ᱚ ᱟᱨ ᱟᱹᱰᱤ ᱡᱳᱨ ᱨᱮᱸᱜᱮᱡ ᱠᱟᱱ ᱫᱚ ᱪᱮᱫ ᱠᱚ ᱧᱟᱢᱚᱜᱼᱟ ᱫᱳᱠᱟᱱ ᱨᱮ ᱟᱪᱪᱷᱟ ᱟᱪᱪᱷᱟ ᱪᱟᱞᱟᱣ ᱠᱟᱛᱮᱫ ᱪᱮᱫ ᱠᱚ ᱚᱱᱠᱟ ᱡᱚᱢᱟᱜ ᱠᱚ ᱵᱤᱥᱠᱩᱴ ᱠᱚ ᱟᱪᱪᱷᱟ ᱤᱱᱟᱹ ᱵᱤᱥᱠᱩᱴ ᱠᱚ ᱠᱮ ᱠ ᱠᱚ ᱪᱮᱫ ᱞᱮᱠᱟᱱ ᱵᱷᱮᱜᱟᱨ ᱵᱷᱮᱜᱟᱨ ᱥᱮ ᱢᱤᱫᱴᱮᱱ ᱠᱳᱢᱯᱟᱱᱤᱭᱟᱜ ᱜᱮ ᱵᱷᱮᱜᱟᱨ ᱵᱷᱮᱜᱟᱨ ᱠᱳᱢᱯᱟᱱᱤ ᱦᱮᱸ ᱦᱮᱸ ᱟᱨ ᱪᱟ ᱫᱚ ᱚᱠᱟ ᱞᱮᱠᱟᱱᱟᱜ ᱠᱚ ᱧᱟᱢᱚᱜ ᱠᱟᱱᱟ ᱚᱻ ᱠᱚᱯᱷᱤ ᱠᱚ ᱧᱟᱢᱚᱜ ᱜᱮᱭᱟ ᱚᱻ ᱠᱚᱯᱷᱤ ᱫᱚ ᱪᱮᱫ ᱞᱮᱠᱟ ᱫᱟᱢ ᱟᱪᱪᱷᱟ ᱟᱨ ᱚᱱᱟ ᱟᱨᱟᱜ ᱪᱟ ᱢᱚᱬᱮ ᱴᱟᱠᱟ ᱵᱟᱝ ᱦᱮᱸ ᱫᱳᱠᱟᱱ ᱫᱚ ᱛᱤᱱᱜᱷᱟᱹᱲᱤᱡ ᱵᱤᱱ ᱠᱷᱩᱞᱟᱹᱣᱮᱫᱼᱟ ᱦᱳᱭ ᱦᱳᱭ ᱪᱟ ᱠᱚ ᱯᱩᱨᱟᱹ ᱮᱵᱮᱹᱞᱮᱹᱵᱮᱹᱞ ᱜᱮ ᱧᱟᱢᱚᱜ ᱜᱮᱭᱟ ᱛᱚ ᱦᱳᱭ ᱞᱚᱞᱚ ᱜᱮᱪᱮ ᱞᱟᱲᱮᱡᱟᱜ ᱠᱚ ᱚ ᱦᱚᱸ ᱦᱳᱭ ᱤᱱᱠᱟᱹᱱᱟᱜ ᱛᱚᱵᱮ ᱦᱳᱭ ᱵᱮᱥ ᱫᱷᱟᱨᱟᱣᱟᱜ ᱜᱮ ᱠᱷᱟᱹᱞᱤ ᱠᱟᱥᱴᱚᱢᱟᱨ ᱮᱲᱮ ᱜᱮ ᱫᱟᱜ ᱫᱟᱜ ᱟᱜ ᱯᱮ ᱮᱢᱟ ᱠᱚᱠᱷᱟᱱ ᱵᱮᱥ ᱜᱮ ᱥᱤᱵᱤᱞ ᱜᱮᱭᱟ ᱥᱮ ᱦᱮᱲᱮᱢ ᱜᱮᱭᱟ ᱦᱳᱭ ᱵᱟᱠᱷᱟᱱ ᱟᱫᱷᱚᱢ ᱫᱚ ᱟᱫᱷᱚᱢ ᱫᱳᱠᱟᱱ ᱠᱚᱨᱮ ᱢᱟ ᱚᱱᱟ ᱠᱷᱟᱹᱞᱤ ᱥᱟᱵᱟᱜ ᱥᱟᱵᱟᱜ ᱠᱚ ᱵᱮᱱᱟᱣ ᱠᱟᱜᱼᱟ ᱧᱩ ᱠᱷᱟᱹᱞᱤ ᱯᱩᱭᱥᱟᱹ ᱞᱮᱠᱷᱟ ᱜᱮᱢ ᱜᱟᱱᱚᱜᱼᱟ ᱦᱮᱸ ᱦᱮᱸ ᱟᱪᱪᱷᱟ ᱟᱪᱪᱷᱟ ᱦᱮᱸ ᱦᱮᱸ ᱚ ᱦᱚᱸ ᱦᱳᱭ ᱡᱮ ᱡᱟᱨᱟᱜ ᱠᱩᱥᱤ ᱚᱱᱟ ᱚᱱᱟ ᱵᱷᱮᱜᱟᱨ ᱵᱷᱮᱜᱟᱨ ᱜᱮᱭᱟ ᱦᱳᱭ ᱦᱳᱭ ᱟᱫᱷᱚᱢ ᱫᱚ ᱚᱱᱟ ᱥᱩᱜᱟᱨ ᱦᱚᱲ ᱠᱚᱫᱚ ᱵᱤᱱᱟᱹ ᱟᱪᱪᱷᱟ ᱥᱟᱹᱨᱤᱜᱮ ᱚᱱᱟ ᱵᱤᱱᱟᱹ ᱪᱤᱱᱤ ᱵᱟᱞᱟᱣᱟᱜ ᱠᱚᱫᱚ ᱵᱮᱱᱟᱣ ᱵᱟᱲᱟᱭ ᱜᱮᱭᱟ ᱛᱚ ᱚ ᱠᱚᱢ ᱪᱤᱱᱤ ᱦᱮᱸ ᱦᱮᱸ ᱴᱷᱤᱠ ᱜᱮᱭᱟ ᱦᱟᱸᱜ ᱛᱚᱵᱮ ᱴᱷᱤᱠ ᱴᱷᱤᱠ ᱜᱮᱭᱟ ᱦᱟᱸᱜ ᱛᱚᱵᱮ ᱟᱪᱪᱷᱟ ᱟᱪᱪᱷᱟ ᱦᱳᱭ ᱦᱳᱭ ᱟᱫᱚ ᱫᱷᱤᱱᱟᱹᱝ ᱫᱷᱤᱱᱟᱹᱝ ᱦᱟᱸᱜ ᱟᱹᱞᱤᱧ ᱪᱟᱞᱟᱜᱼᱟ ᱛᱚᱵᱮ ᱛᱟᱨᱟᱥᱤᱧ ᱦᱟᱸᱜ ᱦᱳᱭ ᱦᱳᱭ ᱴᱷᱤᱠᱼᱟ ᱛᱚᱵᱮ ᱦᱮᱸ ᱦᱮᱸ